ᱠᱟᱹᱣᱰᱤ ᱟᱹᱨᱤ ᱠᱷᱚᱵᱚᱨ ᱫᱚ ᱯᱨᱚᱵᱷᱟᱛ ᱠᱷᱚᱵᱚᱨ ᱱᱤᱭᱩᱡᱽ ᱛᱮᱞᱮ ᱵᱟᱰᱟᱭ ᱫᱟᱲᱮᱭᱟᱜᱼᱟ ᱟᱨ ᱚᱱᱟ ᱨᱮ ᱡᱟᱦᱟᱸ ᱜᱮ ᱵᱷᱟᱨᱚᱛ ᱥᱚᱨᱠᱟᱨᱤ ᱡᱟᱦᱟᱸ ᱛᱤᱱᱟᱹᱜ ᱠᱟᱡᱽ ᱩᱰᱩᱠᱚᱜᱼᱟ ᱚᱱᱟ ᱯᱨᱚᱵᱷᱟᱛ ᱠᱷᱚᱵᱚᱨ ᱨᱮ ᱰᱤ ᱠᱟᱛᱮ ᱡᱷᱚᱛᱚ ᱟᱜ ᱞᱮ ᱴᱷᱤᱠᱟᱹ ᱫᱟᱲᱮᱭᱟᱜᱼᱟ ᱡᱮ ᱛᱤᱱᱟᱹᱜ ᱠᱷᱚᱨᱚᱪ ᱮᱱᱟ ᱛᱤᱱᱟᱹᱜ ᱵᱟᱝ ᱼᱟ ᱚᱱᱟ ᱯᱨᱚᱵᱷᱟᱛ ᱠᱷᱚᱵᱚᱨ ᱨᱮᱜᱮ ᱡᱚᱛᱚᱣᱟᱜ ᱚᱞ ᱠᱚᱜᱼᱟ ᱟᱨ ᱯᱨᱚᱵᱷᱟᱛ ᱠᱷᱚᱵᱚᱨ ᱟᱨ ᱫᱚᱭᱱᱤᱠ ᱡᱟᱜᱽᱨᱚᱱ ᱦᱤᱱᱫᱩᱥᱛᱷᱟᱱ ᱚᱱᱟ ᱱᱤᱭᱩᱡᱽ ᱨᱮᱜᱮ ᱮᱢᱟᱭ ᱱᱤᱭᱩᱡᱽ ᱤᱫᱤ ᱠᱟᱛᱮ ᱜᱮ ᱟᱞᱮ ᱟᱛᱳ ᱫᱤᱥᱚᱢ ᱦᱚᱲ ᱫᱚ ᱚᱱᱟ ᱛᱮᱜᱮ ᱞᱮ ᱵᱟᱰᱟᱭ ᱫᱟᱲᱮᱭᱟᱜᱼᱟ ᱟᱨ ᱡᱟᱦᱟᱸ ᱜᱮ ᱡᱟᱦᱟᱸ ᱛᱤᱱᱟᱹᱜ ᱜᱮ ᱵᱷᱟᱨᱚᱛ ᱥᱚᱨᱠᱟᱨᱮ ᱠᱷᱚᱨᱚᱪ ᱯᱟᱹᱛᱤᱭᱟ ᱡᱚᱛᱚ ᱚᱱᱟ ᱱᱤᱭᱩᱡᱽ ᱨᱮᱜᱮ ᱮᱢ ᱫᱟᱲᱮᱭᱟᱜᱼᱟᱭ